ᱠᱟᱨᱟᱢ ᱯᱚᱨᱚᱵᱽ ᱨᱮᱱᱟᱜ ᱛᱚᱵᱮᱧ ᱞᱟᱹᱭᱮᱫ ᱛᱟᱵᱚᱱᱟ ᱠᱟᱨᱟᱢ ᱯᱚᱨᱚᱵᱽ ᱫᱚ ᱚᱠᱟ ᱢᱟᱹᱦᱱᱟᱹ ᱦᱩᱭᱩᱜ ᱠᱟᱱᱟ ᱢᱟᱹᱦᱱᱟᱹ ᱫᱚ ᱵᱷᱟᱫᱚᱨ ᱢᱟᱹᱦᱱᱟᱹ ᱦᱩᱭᱩᱜ ᱠᱟᱱᱟ ᱠᱟᱨᱟᱢ ᱫᱚ ᱚᱠᱚᱭ ᱠᱚᱣᱟᱜ ᱠᱟᱱᱟ ᱠᱟᱨᱟᱢ ᱫᱚ ᱰᱟᱺᱜᱩᱭᱟᱹ ᱵᱤᱴᱤ ᱛᱟᱠᱚᱣᱟᱜ ᱠᱩᱲᱤ ᱜᱤᱫᱟᱹᱨ ᱨᱮᱱᱟᱜ ᱠᱟᱨᱟᱢ ᱯᱚᱨᱚᱵᱽ ᱫᱚ ᱠᱟᱱᱟ ᱡᱟᱶᱟᱭ ᱠᱚᱫᱚ ᱢᱤᱫ ᱵᱟᱨ ᱠᱚ ᱢᱟᱱᱟᱣᱟ ᱰᱟᱺᱜᱩᱭᱟᱹ ᱠᱚᱫᱚ ᱡᱷᱚᱛᱚ ᱜᱮᱠᱚ ᱢᱟᱱᱟᱣᱟ ᱛᱚ ᱠᱟᱨᱟᱢ ᱯᱚᱨᱚᱵᱽ ᱫᱚ ᱠᱩᱲᱤ ᱦᱚᱯᱚᱱ ᱨᱮᱱᱟᱜ ᱫᱚ ᱢᱟᱨᱟᱝ ᱯᱚᱨᱚᱵᱽ ᱠᱟᱱᱟ ᱠᱟᱨᱟᱢ ᱫᱚ ᱦᱩᱭᱩᱜ ᱠᱟᱱᱟ ᱯᱮ ᱠᱤᱥᱤᱢ ᱢᱤᱫᱴᱮᱱ ᱫᱚ ᱠᱚᱲᱟ ᱠᱟᱨᱟᱢ ᱢᱤᱫ ᱠᱚᱲᱟ ᱠᱟᱨᱟᱢ ᱫᱚ ᱢᱤᱫ ᱟᱲᱮ ᱨᱮᱠᱚ ᱯᱩᱡᱟᱹᱭᱟ ᱚᱱᱟ ᱨᱮᱫᱚ ᱥᱟᱨᱛᱷᱚᱠ ᱨᱮᱱᱟᱜ ᱠᱚ ᱠᱟᱛᱷᱟᱭᱟ ᱥᱟᱨᱛᱷᱚᱠ ᱨᱮᱱᱟᱜ ᱠᱚ ᱠᱩᱠᱞᱤᱭᱟ ᱠᱟᱹᱦᱱᱤᱭᱟᱠᱚ ᱥᱟᱨᱛᱷᱚᱠ ᱨᱮᱱᱟᱜ ᱠᱚᱲᱟ ᱠᱟᱨᱟᱢ ᱨᱮᱫᱚ ᱟᱨ ᱢᱚᱨᱟ ᱠᱟᱨᱟᱢ ᱫᱚ ᱜᱩᱡᱩᱜ ᱵᱩᱨᱩᱜ ᱨᱮᱵᱚᱱ ᱠᱟᱹᱦᱱᱤᱭᱟ ᱜᱩᱡᱩᱜ ᱵᱩᱨᱩᱜ ᱨᱮᱵᱚᱱ ᱥᱮᱨᱮᱧ ᱟᱵᱚᱱ ᱫᱩᱨᱟᱹᱝ ᱟᱵᱚᱱ ᱜᱩᱡᱩᱜ ᱵᱩᱨᱩᱜ ᱨᱮᱱᱟᱜ ᱠᱟᱱᱟ ᱢᱚᱨᱟ ᱠᱟᱨᱟᱢ ᱫᱚ ᱛᱚ ᱠᱟᱨᱟᱢ ᱫᱚ ᱵᱤᱴᱤ ᱜᱤᱫᱽᱨᱟᱹ ᱛᱟᱠᱚᱣᱟᱜ ᱠᱟᱱ ᱜᱮᱭᱟ ᱢᱟᱨᱟᱝ ᱯᱚᱨᱚᱵᱽ